ᱤᱧ ᱡᱟᱦᱟᱸ ᱥᱩᱱᱩᱢ ᱤᱧ ᱡᱟᱦᱟᱸ ᱤᱧᱟᱹᱜ ᱵᱚᱦᱚᱜ ᱨᱮ ᱡᱟᱦᱟᱸ ᱥᱩᱱᱩᱢᱤᱧ ᱵᱮᱵᱚᱦᱟᱨ ᱠᱮᱫᱟ ᱚᱱᱟ ᱥᱩᱱᱩᱢ ᱫᱚ ᱦᱩᱭᱩᱜ ᱠᱟᱱᱟ ᱠᱮᱭᱳᱠᱟᱨᱯᱤᱱ ᱛᱚ ᱠᱮᱭᱳᱠᱟᱨᱯᱤᱱ ᱥᱩᱱᱩᱢ ᱚᱡᱚᱜ ᱠᱟᱛᱮᱫ ᱤᱧ ᱟᱹᱰᱤ ᱢᱚᱡᱤᱧ ᱵᱩᱡᱷᱟᱹᱣ ᱠᱮᱫᱟ ᱮᱵᱚᱝ ᱟᱹᱰᱤ ᱱᱟᱯᱟᱭᱤᱧ ᱵᱩᱡᱷᱟᱹᱣ ᱠᱮᱫᱟ ᱪᱮᱫᱟᱜ ᱥᱮ ᱵᱚᱦᱚᱜ ᱦᱚᱸ ᱢᱚᱡᱽ ᱨᱮᱭᱟᱲ ᱜᱮ ᱛᱮᱦᱮᱱᱟ ᱵᱚᱦᱚᱜ ᱩᱵ ᱦᱚᱸ ᱡᱟᱱᱟᱢᱮᱱ ᱛᱤᱧᱟᱹ ᱟᱥᱛᱮ ᱟᱥᱛᱮ ᱛᱮ ᱩᱵ ᱞᱟᱹᱴᱩ ᱦᱮᱡᱼᱮᱱ ᱛᱤᱧᱟᱹ ᱟᱹᱰᱤ ᱞᱟᱹᱴᱩ ᱢᱚᱡᱮᱱ ᱛᱤᱧᱟᱹ ᱦᱮᱸᱫᱮᱭᱮᱱ ᱛᱤᱧᱟᱹ ᱡᱤᱞᱤᱧᱮᱱ ᱛᱤᱧᱟᱹ ᱟᱨ ᱟᱹᱰᱤ ᱢᱚᱡᱽ ᱟᱹᱰᱤ ᱢᱚᱡᱽ ᱥᱩᱱᱩᱢ ᱠᱟᱱᱟ ᱤᱧ ᱫᱚ ᱟᱹᱰᱤ ᱢᱚᱡᱽ ᱥᱩᱱᱩᱢ ᱠᱟᱱ ᱛᱤᱧᱟᱹ ᱠᱮᱭᱳᱠᱟᱨᱯᱤᱱ ᱥᱩᱱᱩᱢ